ᱟᱵᱚ ᱱᱚᱰᱮ ᱱᱚᱣᱟ ᱫᱤᱥᱚᱢ ᱨᱮ ᱪᱮᱬᱮ ᱜᱤᱫᱤ ᱠᱚ ᱟᱫ ᱮᱱᱟ ᱜᱷᱮᱲᱣᱟ ᱠᱚ ᱟᱫᱚᱜ ᱠᱟᱱᱟ ᱟᱨᱦᱚᱸ ᱟᱭᱢᱟ ᱚᱱᱠᱟ ᱜᱮ ᱦᱤᱸᱥᱤ ᱪᱮᱬᱮ ᱠᱚᱠᱚ ᱟᱫᱚᱜ ᱠᱟᱱᱟ ᱱᱚᱣᱟ ᱫᱚ ᱱᱚᱜᱼᱚ ᱱᱚᱝᱠᱟ ᱱᱤᱛᱚᱜ ᱴᱟᱣᱟᱨ ᱠᱚ ᱞᱟᱜᱟᱣ ᱠᱟᱱᱟ ᱱᱚᱜᱼᱚ ᱰᱤᱭᱮᱥᱚᱱ ᱨᱮᱰᱤᱭᱮᱥᱚᱱ ᱠᱚ ᱠᱷᱟᱹᱛᱤᱨ ᱛᱮ ᱱᱚᱣᱟ ᱫᱚ ᱦᱩᱭᱩᱜ ᱠᱟᱱᱟ ᱪᱤᱠᱟᱹᱛᱮ ᱱᱚᱣᱟ ᱠᱚ ᱱᱩᱠᱩ ᱵᱟᱭ ᱥᱟᱦᱟᱣ ᱠᱚᱣᱟ ᱱᱚᱣᱟ ᱨᱮᱰᱤᱭᱮᱥᱚᱱ ᱱᱚᱣᱟ ᱴᱟᱣᱟᱨ ᱨᱮᱱᱟᱜ ᱡᱟᱦᱟᱸ ᱚᱰᱚᱠᱚᱜᱼᱟ ᱚᱱᱟ ᱠᱚᱛᱮ ᱠᱚᱦᱚᱸ ᱠᱚ ᱟᱫ ᱤᱫᱤ ᱠᱟᱱᱟ ᱠᱚ ᱟᱨ ᱟᱹᱰᱤ ᱜᱟᱱ ᱱᱚᱰᱮ ᱯᱞᱟᱴ ᱦᱚᱸ ᱞᱟᱜᱟᱣ ᱮᱱᱟ ᱡᱟᱦᱟᱸ ᱞᱮᱠᱟᱛᱮ ᱯᱞᱟᱴ ᱠᱚ ᱞᱟᱜᱟᱣᱚᱜ ᱠᱟᱱᱟ ᱠᱚ ᱚᱱᱟ ᱠᱚ ᱫᱟᱨᱮ ᱠᱚ ᱜᱮᱫᱚᱜ ᱠᱟᱱᱟ ᱟᱨ ᱯᱞᱟᱴ ᱠᱚ ᱞᱟᱜᱟᱣ ᱠᱟᱱᱟ ᱚᱱᱟ ᱨᱮᱱᱟᱜ ᱜᱮᱥ ᱠᱚ ᱩᱰᱩᱠᱚᱜ ᱠᱟᱱᱟ ᱚᱱᱟ ᱠᱚᱛᱮ ᱦᱚᱸ ᱪᱮᱬᱮᱭᱟᱜ ᱟᱹᱰᱤ ᱜᱟᱱ ᱠᱚ ᱟᱫ ᱤᱫᱤᱜ ᱠᱟᱱᱟ ᱠᱚ ᱡᱟᱦᱟᱸ ᱞᱮᱠᱟ ᱜᱷᱟᱲᱣᱟ ᱪᱮᱬᱮ ᱦᱚᱸᱠᱚ ᱟᱫ ᱮᱱᱟ ᱠᱚ ᱜᱤᱫᱤ ᱦᱚᱸᱠᱚ ᱟᱫ ᱤᱫᱤᱜ ᱠᱟᱱᱟ ᱠᱚ ᱵᱟᱹᱭ ᱵᱟᱹᱭ ᱛᱮ ᱱᱤᱛᱚᱜ ᱠᱩᱲᱤᱛ ᱦᱚᱸᱠᱚ ᱟᱫ ᱤᱫᱤᱜ ᱠᱟᱱᱟ ᱵᱟᱹᱭ ᱵᱟᱹᱭ ᱛᱮ ᱢᱟᱲᱟᱝ ᱫᱚᱠᱚ ᱧᱮᱞᱚᱜ ᱛᱟᱦᱮᱸᱫ ᱱᱤᱛᱚᱜ ᱫᱚ ᱩᱱᱠᱩ ᱦᱚᱸᱠᱚ ᱧᱮᱞᱚᱜ ᱠᱟᱱᱟ ᱱᱚᱣᱟ ᱢᱳᱵᱟᱭᱤᱞ ᱴᱟᱣᱟᱨ ᱠᱚ ᱰᱷᱮᱨ ᱞᱟᱜᱟᱣ ᱤᱫᱤᱜ ᱠᱟᱱᱛᱮ ᱜᱚᱴᱟ ᱜᱮ ᱱᱚᱣᱟ ᱨᱮᱱᱟᱜ ᱨᱮᱰᱤᱭᱮᱥᱮᱱ ᱠᱷᱟᱹᱛᱤᱨ ᱛᱮ ᱪᱮᱬᱮ ᱠᱚ ᱟᱫ ᱤᱫᱤᱜ ᱠᱟᱱᱟ ᱠᱚ ᱟᱨ ᱱᱚᱝᱠᱟ ᱜᱮ ᱜᱚᱴᱟ ᱜᱮ ᱯᱞᱟᱱᱴ ᱞᱟᱜᱟᱜ ᱠᱟᱱᱟ ᱢᱟᱨᱟᱝ ᱢᱟᱨᱟᱝ ᱯᱷᱮᱠᱴᱨᱤ ᱜᱮᱥ ᱚᱰᱚᱠᱚᱜ ᱠᱟᱱᱟ ᱛᱷᱩᱞᱤ ᱩᱰᱩᱠᱚᱜ ᱠᱟᱱᱟ ᱚᱱᱟᱛᱮ ᱱᱚᱰᱮ ᱦᱚᱸ ᱚᱱᱟᱛᱮ ᱚᱱᱟ ᱜᱮᱥ ᱠᱚᱛᱮ ᱦᱚᱸᱠᱚ ᱠᱤᱪᱷᱩ ᱠᱤᱪᱷᱩ ᱫᱚ ᱚᱱᱟ ᱜᱮᱥ ᱦᱚᱸ ᱵᱟᱭ ᱥᱟᱦᱟᱣ ᱠᱚᱣᱟ ᱚᱱᱟ ᱠᱚᱛᱮ ᱠᱚ ᱩᱰᱟᱹᱣ ᱵᱟᱲᱟᱜᱼᱟ ᱚᱱᱟ ᱠᱚᱨᱮ ᱠᱚ ᱛᱟᱦᱮᱱ ᱛᱟᱦᱮᱫ ᱟᱨ ᱩᱛᱤ ᱥᱩᱛᱤ ᱫᱟᱨᱮ ᱠᱚ ᱜᱮᱫ ᱠᱚ ᱠᱷᱟᱹᱛᱤᱨ ᱛᱮ ᱡᱟᱭᱜᱟ ᱵᱟᱝ ᱠᱷᱟᱹᱛᱤᱨ ᱛᱮ ᱩᱱᱠᱩ ᱠᱚ ᱟᱫ ᱤᱫᱤᱜ ᱠᱟᱱᱟ ᱠᱚ ᱜᱚᱡ ᱤᱫᱤᱜ ᱠᱟᱱᱟ ᱠᱚ ᱟᱹᱰᱤ ᱞᱮᱠᱟ ᱪᱮᱬᱮ ᱠᱚᱦᱚᱸ ᱠᱚ ᱟᱫ ᱤᱫᱤ ᱪᱟᱵᱟ ᱤᱫᱤᱜ ᱠᱟᱱᱟ ᱠᱚ